ᱰᱟᱭᱱᱤᱝ ᱴᱮᱵᱤᱞ ᱨᱮᱫᱚ ᱫᱟᱠᱟ ᱡᱚᱢ ᱥᱮ ᱮᱴᱟᱜ ᱠᱤᱪᱷᱩ ᱡᱚᱢ ᱨᱮ ᱟᱹᱰᱤ ᱮᱴᱠᱮᱴᱚᱲᱮ ᱟᱴᱠᱟᱨᱚᱜᱼᱟ ᱪᱮᱫᱟᱜ ᱥᱮ ᱰᱟᱭᱱᱤᱝ ᱴᱮᱵᱤᱞ ᱨᱮᱫᱚ ᱪᱮᱭᱟᱨ ᱨᱮ ᱫᱩᱲᱩᱵ ᱠᱟᱛᱮᱫ ᱡᱚᱢ ᱦᱩᱭᱩᱜᱼᱟ ᱪᱮᱭᱟᱨ ᱨᱮᱫᱚ ᱡᱟᱸᱜᱟ ᱠᱚ ᱟᱲᱜᱚ ᱠᱟᱛᱮᱫ ᱥᱚᱡᱷᱮ ᱥᱟᱺᱦᱤᱡ ᱫᱩᱲᱩᱵ ᱠᱟᱛᱮᱫ ᱡᱚᱢ ᱦᱩᱭᱩᱜᱼᱟ ᱚᱱᱟ ᱛᱮ ᱡᱚᱢ ᱨᱮ ᱠᱟᱹᱴᱤᱡ ᱮᱴᱠᱮᱴᱚᱲᱮ ᱟᱴᱠᱟᱨᱚᱜᱼᱟ ᱡᱟᱦᱟᱸ ᱫᱚ ᱛᱤ ᱦᱚᱸ ᱪᱮᱛᱟᱱ ᱧᱚᱜ ᱨᱮ ᱛᱟᱦᱮᱱᱟ ᱟᱨ ᱚᱱᱟ ᱥᱚᱡᱷᱮ ᱥᱟᱺᱦᱤᱡ ᱫᱩᱲᱩᱵ ᱨᱮ ᱩᱱᱟᱹᱜ ᱡᱩᱛ ᱥᱟᱺᱦᱤᱡ ᱫᱚ ᱵᱟᱝ ᱟᱴᱠᱟᱨᱚᱜᱼᱟ ᱚᱱᱟ ᱛᱮ ᱰᱟᱭᱱᱤᱝ ᱴᱮᱵᱤᱞ ᱨᱮᱫᱚ ᱡᱚᱢ ᱨᱮᱫᱚ ᱴᱷᱤᱠ ᱫᱚ ᱵᱟᱝ ᱵᱩᱡᱷᱟᱹᱜᱼᱟ